ᱪᱟᱥ ᱟᱵᱟᱫᱽ ᱨᱮ ᱟᱭᱢᱟ ᱞᱮᱠᱟᱱ ᱮᱥᱮᱨ ᱜᱮ ᱧᱩᱨᱩᱜᱼᱟᱱ ᱚᱠᱟ ᱠᱚᱨᱮ ᱫᱚ ᱠᱷᱚᱨᱟ ᱢᱮᱱ ᱫᱚ ᱫᱟᱜ ᱡᱟᱹᱲᱤ ᱵᱟᱝ ᱛᱮ ᱪᱟᱥ ᱟᱵᱟᱫᱽ ᱫᱚ ᱵᱟᱝ ᱦᱩᱭᱩᱜᱼᱟ ᱚᱠᱟ ᱠᱚᱨᱮ ᱫᱚ ᱟᱹᱰᱤ ᱟᱸᱴ ᱨᱟᱵᱟᱝ ᱚᱠᱛᱚ ᱡᱟᱦᱟᱱᱟᱜ ᱪᱟᱥ ᱠᱚ ᱡᱟᱦᱟᱸ ᱛᱤᱡᱩ ᱠᱚ ᱞᱟᱜᱟᱣ ᱟ ᱟᱨ ᱵᱟᱝ ᱦᱚᱭ ᱵᱷᱟᱱᱰᱚ ᱛᱮᱦᱚᱸ ᱟᱹᱰᱤ ᱪᱟᱥ ᱟᱵᱟᱫᱽ ᱠᱚᱫᱚᱭ ᱵᱟᱹᱲᱤᱡᱟ ᱚᱱᱠᱟ ᱜᱮ ᱢᱤᱫ ᱚᱠᱛᱚ ᱫᱷᱚᱨᱚᱱ ᱫᱤᱱ ᱨᱮᱱᱟᱜ ᱦᱚᱭ ᱵᱷᱟᱱᱰᱚ ᱨᱮ ᱡᱟᱦᱟᱸ ᱟᱨᱮᱞ ᱟᱨᱮᱞ ᱛᱮ ᱪᱟᱥ ᱟᱠᱟᱫ ᱠᱚᱱᱰᱷᱟ ᱠᱚ ᱟᱨ ᱛᱩᱨᱢᱩᱡᱽ ᱠᱚ ᱡᱟᱦᱟᱸ ᱫᱚᱭ ᱵᱟᱹᱲᱤᱡ ᱞᱮᱫᱟ ᱱᱩᱱᱟᱹᱜ ᱟᱸᱴ ᱜᱮ ᱟᱨᱮᱞ ᱛᱟᱦᱮᱸ ᱠᱟᱱᱟ ᱡᱟᱦᱟᱸ ᱫᱚ ᱚᱱᱟ ᱟᱲᱮ ᱯᱟᱥᱮ ᱨᱮᱱᱟᱜ ᱡᱟᱦᱟᱸ ᱨᱮ ᱟᱨᱮᱞ ᱟᱠᱟᱫᱟ ᱚᱱᱟ ᱴᱚᱴᱷᱟ ᱨᱮᱱᱟᱜ ᱥᱟᱱᱟᱢ ᱞᱮᱠᱟᱱᱟᱜ ᱫᱩᱨᱤᱵᱽ ᱠᱚᱫᱚᱭ